ᱟᱵᱚ ᱥᱤᱧ ᱚᱛ ᱫᱤᱥᱚᱢᱛᱮ ᱵᱮᱯᱟᱨ ᱱᱤᱢᱤᱛᱛᱮ ᱤᱝᱨᱮᱡᱽ ᱠᱚ ᱥᱳᱲᱳᱥᱚ ᱠᱨᱤᱥᱴᱟᱵᱫᱚ ᱨᱮᱠᱚ ᱦᱮᱡ ᱞᱮᱱᱟ ᱚᱱᱟ ᱠᱷᱟᱹᱛᱤᱨ ᱟᱹᱰᱤ ᱠᱚᱪᱞᱚᱱ ᱡᱟᱹᱨᱤ ᱠᱮᱫ ᱠᱚ ᱠᱷᱟᱡ ᱟᱵᱚ ᱟᱹᱫᱤᱵᱟᱹᱥᱤ ᱦᱚᱲ ᱠᱚ ᱚᱱᱟ ᱞᱟᱜᱟᱱᱛᱮ ᱵᱟᱵᱟ ᱛᱤᱞᱠᱟᱹ ᱢᱟᱹᱡᱷᱤ ᱥᱚᱛᱨᱚᱥᱚ ᱯᱚᱸᱪᱟᱥ ᱢᱟᱹᱥᱤᱦᱟ ᱨᱮ ᱟᱠᱚ ᱵᱤᱨᱩᱫᱽ ᱛᱮ ᱧᱮᱯᱮᱫ ᱮ ᱮᱦᱚᱵ ᱠᱮᱜᱼᱟ ᱚᱱᱟ ᱧᱮᱯᱮᱫ ᱨᱮ ᱵᱟᱵᱟ ᱛᱤᱞᱠᱟᱹ ᱢᱟᱹᱡᱷᱤ ᱟᱹᱰᱤ ᱜᱟᱱ ᱟᱭᱢᱟ ᱤᱝᱨᱮᱡᱽ ᱮ ᱜᱚᱡ ᱠᱮᱫ ᱠᱚᱣᱟ ᱜᱚᱡ ᱠᱮᱫ ᱠᱚ ᱛᱟᱭᱚᱢ ᱟᱡ ᱦᱚᱸ ᱥᱟᱞ ᱵᱟᱸᱫᱟ ᱥᱟᱫᱚᱢ ᱨᱮ ᱛᱚᱞ ᱠᱟᱛᱮᱫ ᱯᱟᱹᱥᱤ ᱠᱟᱛᱮᱫ ᱠᱚ ᱜᱚᱡ ᱞᱮᱫᱮᱭᱟ